ᱡᱟᱱᱚᱣᱟᱨ ᱟᱹᱥᱩᱞ ᱥᱟᱶᱛᱮ ᱢᱟᱹᱱᱢᱤᱭᱟᱜ ᱦᱚᱸ ᱡᱚᱲᱟᱣ ᱢᱮᱱᱟᱜᱼᱟ ᱪᱮᱫᱟᱥᱮ ᱟᱵᱚ ᱡᱚᱠᱷᱚᱱ ᱜᱮ ᱰᱟᱹᱝᱨᱤ ᱢᱤᱦᱩ ᱢᱮᱨᱚᱢ ᱠᱚ ᱵᱚᱱ ᱟᱹᱥᱩᱞᱮᱫ ᱠᱚᱣᱟ ᱩᱱᱠᱩ ᱠᱚ ᱦᱚᱯᱚᱱ ᱠᱚᱣᱟ ᱰᱟᱹᱝᱨᱤ ᱦᱚᱯᱚᱱ ᱥᱤᱭᱚᱜ ᱵᱚᱱ ᱥᱟᱹᱛ ᱠᱟᱛᱮ ᱵᱚᱱ ᱥᱤᱭᱟᱠᱚᱣᱟ ᱢᱮᱨᱚᱢ ᱨᱮᱜᱮ ᱴᱟᱠᱟ ᱯᱚᱭᱥᱟ ᱚᱷᱟᱵᱷ ᱨᱮ ᱟᱹᱠᱷᱨᱤᱧ ᱠᱟᱛᱮᱫ ᱯᱚᱭᱥᱟ ᱵᱚᱱ ᱟᱨᱡᱟᱣᱟ ᱩᱱᱠᱩᱣᱟᱜ ᱜᱩᱨᱤᱡ ᱠᱷᱚᱱ ᱟᱵᱚ ᱟᱹᱰᱤ ᱨᱚᱠᱚᱢᱟᱜ ᱜᱚᱲᱚ ᱵᱚᱱ ᱧᱟᱢ ᱮᱫᱟ ᱥᱚᱵᱽᱡᱤ ᱪᱟᱥ ᱨᱮ ᱠᱷᱚᱛ ᱵᱚᱱ ᱮᱢᱟᱜᱼᱟ ᱵᱟᱹᱫ ᱵᱟᱹᱭᱦᱟᱹᱲ ᱨᱮ ᱦᱚᱸ ᱤᱱᱟᱹ ᱠᱷᱚᱛ ᱠᱚᱜᱮ ᱤᱫᱤᱭᱟᱜᱼᱟ ᱵᱚᱱ ᱟᱨ ᱚᱱᱟ ᱠᱷᱚᱱ ᱟᱵᱚᱣᱟᱜ ᱪᱟᱥ ᱨᱮ ᱦᱩᱲᱩ ᱠᱚ ᱱᱟᱥᱮ ᱦᱩᱭ ᱧᱚᱜᱚᱜᱼᱟ ᱢᱮᱱᱛᱮᱫ ᱚᱱᱟᱠᱚ ᱟᱵᱚ ᱜᱚᱲᱚ ᱵᱚᱱ ᱧᱟᱢᱟ ᱟᱨᱦᱚᱸ ᱡᱟᱦᱟᱸ ᱛᱤᱥ ᱨᱩᱭᱟᱹᱜ ᱨᱮ ᱦᱟᱹᱥᱩ ᱨᱮ ᱢᱮᱨᱚᱢ ᱠᱚᱵᱚᱱ ᱪᱟᱥ ᱟᱠᱟᱫ ᱠᱚ ᱴᱟᱠᱟ ᱯᱚᱭᱥᱟ ᱚᱵᱷᱟᱵᱽ ᱨᱮ ᱩᱱᱠᱩ ᱢᱮᱨᱚᱢ ᱵᱷᱤᱲᱤ ᱥᱤᱢ ᱮᱢᱟᱱ ᱥᱩᱠᱨᱤ ᱠᱚ ᱟᱹᱥᱩᱞ ᱠᱚ ᱠᱷᱟᱱ ᱩᱱᱠᱩ ᱠᱚ ᱟᱹᱠᱷᱨᱤᱧ ᱠᱟᱛᱮᱫ ᱦᱚᱸ ᱟᱵᱚᱣᱟᱜ ᱚᱥᱚᱢᱭ ᱨᱮ ᱴᱟᱠᱟ ᱯᱚᱭᱥᱟ ᱧᱟᱢ ᱠᱟᱛᱮᱫ ᱟᱵᱚ ᱩᱱᱤ ᱨᱳᱜᱤ ᱰᱟᱠᱛᱟᱨ ᱴᱷᱮᱱ ᱵᱚᱱ ᱧᱮᱞ ᱦᱚᱪᱚ ᱫᱟᱲᱮᱭᱟᱭᱟ ᱟᱨ ᱱᱩᱠᱩ ᱠᱚ ᱧᱮᱞ ᱞᱟᱹᱜᱤᱫ ᱛᱮᱫᱚ ᱨᱩᱭᱟᱹᱜ ᱦᱟᱹᱥᱩᱜ ᱨᱮ ᱰᱟᱠᱛᱟᱨ ᱦᱚᱦᱚ ᱟᱠᱚ ᱠᱷᱟᱱ ᱱᱩᱠᱩ ᱟᱵᱚ ᱠᱤᱪᱷᱩ ᱯᱚᱨᱟᱢᱚᱨᱥᱚ ᱠᱚ ᱮᱢᱟ ᱵᱚᱱᱟ ᱡᱮ ᱟᱯᱮ ᱱᱚᱝᱠᱟ ᱱᱚᱝᱠᱟ ᱡᱚᱢ ᱦᱚᱪᱚ ᱠᱚᱯᱮ ᱱᱤᱫ ᱫᱚ ᱟᱹᱰᱤ ᱜᱷᱟᱲᱤᱡ ᱡᱮᱢᱚᱱ ᱥᱤᱛᱩᱜ ᱫᱤᱱ ᱟᱹᱰᱤ ᱜᱷᱟᱹᱲᱤᱠ ᱟᱞᱚᱯᱮ ᱜᱩᱯᱤ ᱠᱚᱣᱟ ᱞᱚᱜᱚᱱ ᱧᱚᱜ ᱟᱹᱜᱩ ᱠᱚᱯᱮ ᱩᱢᱩᱞ ᱨᱮ ᱫᱚᱦᱚ ᱠᱚᱯᱮ ᱡᱚᱢᱟᱠ ᱟᱨ ᱮᱢᱟ ᱠᱚᱯᱮ ᱱᱚᱜᱼᱚ ᱱᱚᱝᱠᱟ ᱩᱱᱠᱩ ᱥᱟᱞᱟᱜ ᱟᱹᱰᱤ ᱜᱟᱱ ᱮᱢᱱᱤ ᱠᱷᱚᱵᱚᱨ ᱠᱟᱜᱚᱡᱽ ᱠᱚᱨᱮᱫ ᱦᱚᱸᱠᱚ ᱮᱢᱟ ᱵᱚᱱ ᱠᱟᱱ ᱜᱮᱭᱟ ᱡᱮ ᱱᱤᱭᱟᱹ ᱚᱠᱛᱚ ᱱᱩᱱᱟᱹᱜ ᱥᱤᱛᱩᱜ ᱠᱟᱱᱟ ᱱᱤᱱᱟᱹᱜ ᱮ ᱫᱟᱜᱟ ᱟᱨ ᱱᱤᱱᱟᱹᱜ ᱴᱟᱭᱤᱢᱛᱮ ᱟᱯᱮ ᱱᱩᱠᱩ ᱚᱲᱟᱜ ᱫᱚ ᱟᱹᱜᱩ ᱨᱩᱭᱟᱹᱲ ᱠᱚᱯᱮ ᱵᱟᱦᱨᱮ ᱨᱮ ᱟᱞᱚ ᱯᱮ ᱫᱚᱦᱚ ᱠᱚᱣᱟ ᱥᱤᱛᱩᱜ ᱛᱮ ᱦᱚᱲᱢᱚ ᱱᱩᱠᱩᱣᱟᱜ ᱠᱷᱟᱨᱟᱯᱚᱜᱼᱟ ᱦᱳᱭ ᱛᱚ ᱚᱱᱠᱟᱱ ᱤᱭᱟᱹ ᱨᱮ ᱟᱵᱚᱣᱟᱜ ᱥᱩᱵᱤᱫᱷᱟ ᱦᱤᱥᱟᱹᱵ ᱛᱮ ᱩᱱᱠᱩ ᱥᱟᱞᱟᱜ ᱠᱤᱪᱷᱩ ᱡᱚᱲᱟᱣ ᱫᱚ ᱢᱮᱱᱟᱜ ᱟᱠᱟᱫ ᱵᱚᱱ ᱜᱮᱭᱟ